ᱫᱟᱬᱟ ᱢᱮᱱᱛᱮ ᱫᱚ ᱥᱩᱥᱩᱱᱤᱭᱟᱹ ᱵᱩᱨᱩ ᱫᱟᱬᱟᱱᱤᱧ ᱪᱟᱞᱟᱣ ᱞᱮᱱᱟ ᱛᱳ ᱥᱩᱥᱩᱱᱤᱭᱟᱹ ᱵᱩᱨᱩ ᱫᱟᱬᱟᱱᱤᱧ ᱪᱟᱞᱟᱣ ᱞᱮᱱ ᱠᱷᱟᱱ ᱟᱫᱚ ᱵᱩᱨᱩ ᱪᱚᱴᱤᱧ ᱫᱮᱡ ᱞᱮᱱᱟ ᱛᱚ ᱵᱩᱨᱩ ᱪᱚᱴᱠᱷᱚᱱ ᱫᱮᱡ ᱠᱟᱛᱮᱫ ᱞᱟᱛᱟᱨ ᱥᱮᱱᱤᱧ ᱵᱮᱸᱜᱮᱫ ᱵᱟᱲᱟᱭ ᱮᱫᱟ ᱩᱱᱟᱹᱜ ᱪᱮᱴᱷᱟ ᱧᱮᱞᱚᱜ ᱠᱟᱱᱟ ᱡᱟᱭᱜᱟ ᱠᱚ ᱡᱮ ᱞᱟᱹᱴᱩ ᱢᱟᱨᱟᱝ ᱵᱤᱞᱰᱤᱝ ᱦᱚᱸ ᱥᱮ ᱚᱲᱟᱜᱦᱚᱸ ᱠᱟᱹᱴᱤᱡ ᱜᱮ ᱧᱮᱞᱚ ᱠᱟᱱᱟ ᱠᱷᱮᱛ ᱠᱚᱦᱚᱸ ᱰᱟᱦᱟᱨ ᱠᱚᱦᱚᱸ ᱥᱮ ᱦᱚᱨ ᱠᱚᱦᱚ ᱠᱟᱹᱴᱤᱡ ᱠᱟᱹᱴᱤᱡ ᱠᱚ ᱧᱮᱞᱚᱜᱚᱜ ᱠᱟᱱᱟ ᱟᱨ ᱦᱟᱹᱲᱩ ᱠᱚᱦᱚᱸ ᱟᱹᱰᱤ ᱜᱟᱱ ᱢᱮᱱᱟᱜ ᱠᱚᱣᱟ ᱚᱸᱰᱮᱫᱚ ᱛᱟᱨᱯᱚᱨ ᱡᱟᱦᱟᱱᱟᱜ ᱠᱚ ᱯᱷᱳᱴᱳ ᱠᱚᱦᱚᱧ ᱛᱩᱞᱟᱹᱣ ᱵᱟᱲᱟᱭᱮᱱᱟ ᱫᱷᱤᱨᱤ ᱨᱮ ᱫᱮᱡ ᱠᱟᱛᱮᱫ ᱟᱹᱰᱤ ᱪᱮᱴᱷᱟ ᱧᱮᱞᱚᱜ ᱠᱟᱱᱟ ᱟᱨ ᱚᱱᱠᱟᱜᱮ ᱡᱤᱱᱤᱥ ᱠᱚᱦᱚᱧ ᱦᱟᱛᱟᱣ ᱵᱟᱲᱟ ᱟᱠᱟᱫᱟ ᱠᱚᱞᱚᱢ ᱠᱚ ᱥᱮ ᱡᱟᱦᱟᱱᱟᱜ ᱛᱷᱟᱹᱨᱤ ᱠᱚ ᱵᱷᱟᱜᱮ ᱵᱷᱟᱜᱮ ᱫᱷᱤᱨᱤ ᱨᱮᱭᱟ ᱧᱟᱢᱚᱜᱼᱟ ᱛᱚ ᱚᱱᱟ ᱠᱚᱦᱚᱧ ᱟᱹᱜᱩ ᱵᱟᱲᱟ ᱟᱠᱟᱫᱟ ᱟᱨ ᱥᱮᱬᱟ ᱢᱮᱱᱛᱮᱫᱚ ᱱᱚᱣᱟ ᱵᱟᱦᱟ ᱠᱚᱠᱚ ᱨᱚᱦᱚᱭ ᱟᱠᱟᱫᱟ ᱛᱚ ᱚᱱᱟ ᱵᱟᱦᱟᱠᱚ ᱧᱮᱞ ᱠᱟᱛᱮᱫ ᱞᱟᱹᱭ ᱠᱮᱫᱟᱹᱧ ᱡᱮ ᱤᱧᱦᱚᱸ ᱱᱚᱝᱠᱟᱱ ᱵᱟᱦᱟᱠᱚᱧ ᱨᱚᱦᱚᱭᱟ ᱟᱹᱰᱤ ᱱᱟᱯᱟᱭ ᱧᱮᱞᱚᱜ ᱠᱟᱱ ᱛᱟᱦᱮᱱᱟ